ᱵᱟᱸᱠᱩᱲᱟ ᱡᱮᱞᱟ ᱨᱮ ᱥᱚᱨᱠᱟᱨᱤ ᱯᱟᱦᱴᱟ ᱠᱷᱚᱱ ᱨᱟᱥᱛᱟᱜᱷᱟᱴ ᱦᱚᱸ ᱤᱥᱠᱩᱞ ᱠᱚᱞᱮᱡᱽ ᱦᱟᱸᱥᱯᱟᱛᱟᱞ ᱨᱮᱱᱟᱜ ᱱᱟᱯᱟᱭ ᱥᱩᱡᱳᱜᱽ ᱥᱩᱵᱤᱫᱟ ᱢᱮᱱᱟᱜᱼᱟ ᱟᱨ ᱥᱚᱨᱠᱟᱨᱤ ᱯᱟᱦᱴᱟ ᱠᱷᱚᱱ ᱟᱛᱳ ᱟᱛᱳ ᱟᱭ ᱥᱤ ᱰᱤ ᱮᱥ ᱥᱮᱱᱴᱟᱨ ᱜᱚᱴᱷᱚᱱ ᱟᱠᱟᱫᱟᱭ ᱥᱚᱨ ᱥᱚᱨᱠᱟᱨ ᱚᱸᱰᱮ ᱡᱤᱨᱳ ᱠᱷᱚᱱᱟᱜ ᱪᱷᱚ ᱵᱚᱪᱷᱚᱨ ᱜᱤᱫᱽᱨᱟᱹ ᱜᱚᱨᱵᱷᱚᱵᱚᱛᱤ ᱟᱭᱳ ᱦᱚᱲ ᱠᱚ ᱪᱟᱞᱟᱜᱼᱟ ᱚᱸᱰᱮ ᱡᱚᱢᱟᱜ ᱨᱮᱱᱟᱜ ᱵᱮᱵᱚᱥᱛᱟ ᱢᱮᱱᱟᱜᱼᱟ ᱟᱨ ᱨᱩᱣᱟ ᱦᱟᱹᱥᱩ ᱟᱛᱩ ᱛᱮ ᱟᱥᱟ ᱫᱤᱫᱤ ᱠᱚ ᱱᱤᱭᱮ ᱥᱚᱨᱠᱟᱨᱤ ᱯᱟᱦᱴᱟ ᱠᱷᱚᱱ ᱢᱮᱱᱟᱭᱟ ᱤᱧ ᱦᱚᱸ ᱥᱚᱨᱠᱟᱨᱤ ᱯᱟᱦᱴᱟ ᱠᱷᱚᱱ ᱜᱨᱩᱯ ᱨᱮ ᱢᱤᱱᱟᱹᱧᱟ ᱟᱨ ᱚᱱᱟ ᱜᱨᱩᱯ ᱯᱟᱦᱴᱟ ᱠᱷᱚᱱ ᱞᱳᱱ ᱠᱚ ᱞᱳᱱ ᱠᱚᱠᱚ ᱮᱢ ᱠᱟᱫ ᱞᱮᱭᱟ ᱟᱨ ᱚᱱᱟ ᱞᱳᱱ ᱦᱟᱛᱟᱣ ᱠᱟᱛᱮᱫ ᱰᱟᱝᱨᱤ ᱢᱮᱨᱚᱢ ᱞᱮ ᱟᱥᱩᱞᱮᱫ ᱠᱚᱣᱟ ᱩᱝᱠᱩ ᱰᱟᱝᱨᱤ ᱢᱮᱨᱚᱢ ᱟᱠᱷᱨᱤᱧ ᱠᱟᱛᱮᱫ ᱚᱱᱟ ᱞᱳᱱ ᱠᱚᱞᱮ ᱦᱟᱞᱟᱭᱟ ᱚᱱᱟ ᱥᱚᱨᱠᱟᱨᱤ ᱯᱟᱦᱴᱟ ᱠᱷᱚᱱ ᱟᱹᱰᱤ ᱜᱮ ᱜᱚᱲᱚᱭ ᱮᱢᱚᱜ ᱠᱟᱱᱟ